ᱱᱤᱛ ᱦᱚᱸ ᱟᱞᱮ ᱱᱚᱣᱟ ᱵᱟᱦᱟ ᱮᱱᱮᱡ ᱞᱮ ᱪᱟᱞᱟᱣ ᱞᱮᱱᱟ ᱢᱤᱫᱴᱤᱡ ᱡᱟᱭᱜᱟ ᱛᱮ ᱚᱸᱰᱮ ᱵᱟᱦᱟ ᱮᱱᱮᱡ ᱨᱮ ᱨᱟᱹᱥᱠᱟᱹᱭᱮᱜᱼᱟ ᱞᱮ ᱟᱹᱰᱤ ᱵᱮᱥ ᱞᱮ ᱮᱱᱮᱡ ᱥᱮᱨᱮᱧᱮᱜᱼᱟ ᱛᱟᱦᱮᱱ ᱛᱳ ᱚᱸᱰᱮ ᱮᱱᱮᱡ ᱥᱮᱨᱮᱧ ᱨᱮ ᱢᱤᱫᱴᱤᱱ ᱚᱱᱠᱟᱱ ᱯᱩᱨᱩᱫᱷᱩᱞ ᱦᱟᱸᱜ ᱢᱤᱫᱴᱤᱡ ᱩᱰᱩᱠᱮᱱᱟᱭ ᱛᱳ ᱩᱱᱤ ᱱᱚᱝᱠᱟᱭ ᱨᱚᱲ ᱮᱜᱮᱨ ᱠᱮᱜ ᱞᱮᱭᱟᱭ ᱛᱳ ᱡᱟᱦᱟᱸ ᱯᱷᱞᱳ ᱨᱮ ᱟᱞᱮ ᱚᱸᱰᱮ ᱠᱷᱚᱱᱟᱜ ᱨᱟᱹᱥᱠᱟᱹ ᱨᱟᱹᱯᱩᱫ ᱠᱟᱛᱮᱫ ᱟᱞᱮ ᱞᱮ ᱦᱮᱡ ᱮᱱᱟ ᱚᱱᱠᱟᱜᱮ ᱟᱨᱦᱚᱸ ᱢᱤᱫᱴᱤᱡ ᱯᱨᱳᱜᱽᱨᱟᱢ ᱨᱮ ᱪᱟᱞᱟᱣ ᱞᱮᱱᱟ ᱰᱨᱟᱢᱟ ᱯᱨᱳᱜᱽᱨᱟᱢ ᱛᱳ ᱰᱨᱟᱢᱟ ᱯᱨᱳᱜᱽᱨᱟᱢ ᱨᱮ ᱰᱮᱱᱥ ᱰᱮᱱᱥ ᱛᱩᱞᱩᱡ ᱛᱮᱜᱮ ᱥᱴᱮᱹᱡᱽ ᱛᱟᱠᱚ ᱨᱟᱹᱯᱩᱫ ᱮᱱᱟ ᱚᱸᱰᱮ ᱱᱩᱱᱟᱹᱜ ᱯᱨᱚᱵᱽᱞᱮᱢ ᱦᱩᱭᱮᱱᱟ ᱛᱟᱞᱮ ᱟᱞᱮ ᱡᱟᱦᱟᱸ ᱯᱷᱞᱳ ᱨᱮ ᱟᱞᱮ ᱰᱮᱱᱥᱟᱨ ᱠᱚ ᱠᱟᱹᱡ ᱚᱱᱟ ᱥᱟᱶᱛᱮ ᱟᱹᱞᱤᱧ ᱦᱚᱸᱞᱤᱧ ᱰᱮᱱᱥᱮᱜ ᱛᱟᱦᱮᱱ ᱛᱳ ᱟᱹᱞᱤᱧ ᱠᱤᱪᱷᱤ ᱚᱸᱰᱮ ᱡᱚᱠᱷᱚᱢ ᱧᱚᱜ ᱦᱩᱭᱱᱟ ᱚᱱᱟ ᱥᱟᱶᱛᱮ ᱟᱵᱚ ᱥᱟᱠᱨᱟᱛ ᱨᱮ ᱮᱱᱮᱡ ᱥᱮᱨᱮᱧ ᱞᱮ ᱪᱟᱞᱟᱣ ᱞᱮᱱᱟ ᱚᱱᱠᱟᱜᱮ ᱚᱸᱰᱮ ᱦᱚᱸ ᱵᱩᱰᱷᱤ ᱴᱷᱮᱸᱜᱟ ᱥᱟᱵ ᱠᱟᱛᱮᱫ ᱟᱞᱮ ᱢᱟᱱᱟ ᱠᱮᱫ ᱞᱮᱭᱟᱭ ᱡᱮ ᱟᱞᱚ ᱯᱮ ᱮᱱᱮᱡᱼᱟ ᱱᱚᱰᱮ ᱫᱚ ᱟᱯᱮ ᱮᱱᱮᱡ ᱥᱮᱨᱮᱧ ᱦᱚᱸ ᱵᱟᱯᱮ ᱜᱟᱱᱮᱜᱼᱟ ᱫᱚ ᱟᱞᱮ ᱫᱚ ᱮᱱᱮᱡ ᱥᱮᱨᱮᱧ ᱫᱚ ᱵᱮᱥ ᱜᱮᱞᱮ ᱮᱱᱮᱡ ᱥᱮᱨᱮᱧ ᱠᱮᱫᱟ ᱛᱟᱦᱮᱱ ᱚᱱᱟ ᱥᱟᱶᱛᱮ ᱥᱚᱦᱨᱟᱭ ᱥᱚᱦᱨᱟᱭ ᱮᱱᱮᱡ ᱥᱮᱨᱮᱧ ᱨᱮ ᱟᱹᱰᱤ ᱡᱳᱨ ᱞᱮ ᱢᱟᱱᱮ ᱱᱚᱝᱠᱟ ᱠᱩᱲᱤ ᱠᱚ ᱨᱚᱲ ᱠᱮᱜᱼᱟ ᱢᱟᱱᱮ ᱮᱴᱠᱮᱴᱚᱬᱮ ᱱᱚᱝᱠᱟ ᱦᱩᱭᱱᱟ ᱟᱞᱮ ᱡᱟᱦᱟᱸ ᱯᱷᱞᱳ ᱨᱮ ᱟᱞᱮ ᱢᱟᱱᱮ ᱦᱤᱡᱩᱜ ᱨᱮᱭᱟᱜ ᱦᱚᱨ ᱡᱟᱦᱟᱸ ᱦᱤᱡᱩᱜ ᱠᱟᱱᱟᱞᱮ ᱚᱱᱟ ᱦᱚᱨ ᱦᱚᱸᱞᱮ ᱟᱫ ᱠᱮᱜᱼᱟ ᱡᱟᱦᱟᱸ ᱯᱷᱞᱳ ᱨᱮ ᱟᱞᱮ ᱢᱟᱱᱮ ᱚᱱᱠᱟᱭ ᱨᱚᱲᱟᱫ ᱞᱮᱭᱟ ᱚᱱᱟ ᱯᱷᱞᱳ ᱛᱮ ᱟᱞᱮ ᱟᱞᱮ ᱱᱤᱡᱮᱨ ᱟᱯᱟᱱ ᱟᱹᱯᱤᱱ ᱚᱲᱟᱜ ᱥᱮᱱ ᱞᱮ ᱦᱮᱡ ᱮᱱᱟ ᱚᱱᱠᱟᱜᱮ ᱟᱨᱦᱚᱸ ᱢᱤᱫᱴᱤᱡ ᱮᱱᱮᱡ ᱥᱮᱨᱮᱧ ᱥᱮᱨᱮᱧ ᱥᱮᱨᱮᱧ ᱛᱩᱞᱩᱪ ᱛᱮᱜᱮ ᱵᱟᱞᱮ ᱥᱮᱨᱮᱧ ᱫᱟᱲᱮᱭᱟᱫ ᱠᱷᱟᱱ ᱚᱸᱰᱮ ᱦᱚᱸ ᱚᱱᱠᱟᱜᱮ ᱢᱤᱫᱴᱤᱡ ᱵᱩᱰᱷᱤ ᱟᱹᱰᱤᱜᱟᱱ ᱨᱚᱲ ᱠᱮᱜ ᱛᱮ ᱟᱞᱮ ᱱᱟᱯᱟᱭ ᱛᱮᱜᱮ ᱚᱲᱟᱜ ᱞᱮ ᱨᱩᱣᱟᱹᱲ ᱦᱮᱡ ᱮᱱᱟ